ᱟᱵᱚ ᱟᱛᱩᱼᱚᱲᱟᱜ ᱦᱚᱲᱫᱚ ᱵᱟᱹᱫᱽᱼᱵᱟᱹᱭᱦᱟᱹᱲ ᱨᱮᱜᱮ ᱪᱟᱥ ᱠᱟᱛᱮᱫ ᱵᱚᱱ ᱡᱚᱢᱟ ᱪᱟᱥ ᱡᱩᱫᱤ ᱵᱟᱵᱚ ᱪᱟᱥ ᱠᱷᱟᱱ ᱪᱮᱫᱵᱚᱱ ᱡᱚᱢᱟ

ᱟᱨ ᱱᱚᱝᱠᱟ ᱥᱮᱪᱮᱫ ᱦᱚᱸ ᱦᱩᱭᱩᱜᱼᱟ ᱡᱮ ᱫᱚᱢᱮ ᱥᱤᱛᱩᱝᱟᱭ ᱫᱟᱜ ᱵᱟᱭ ᱫᱟᱜᱟ ᱮᱱᱠᱷᱟᱱ ᱩᱱᱟᱹᱜ ᱰᱷᱮᱨᱵᱚᱱ ᱨᱚᱦᱚᱭ ᱠᱟᱜᱼᱟ ᱥᱮ ᱮᱱᱠᱷᱟᱱ ᱥᱤᱛᱩᱝᱛᱮ ᱚᱱᱟ ᱡᱟᱦᱟᱸ ᱛᱤᱱᱟᱹᱜ ᱵᱚᱱ ᱪᱟᱥ ᱠᱟᱜᱼᱟ ᱚᱱᱟ ᱡᱚᱛᱚ ᱮᱠᱫᱚᱢ ᱨᱚᱸᱜᱚ ᱜᱚᱫᱚᱜᱼᱟ ᱜᱩᱡᱩᱜᱼᱟ ᱵᱟᱭ ᱦᱩᱭᱩᱜᱼᱟ

ᱵᱩᱡᱩᱜᱼ ᱟ